ᱠᱷᱮᱞ ᱨᱮᱱᱟᱜ ᱥᱚᱨᱮᱥ ᱠᱷᱮᱞ ᱫᱚ ᱦᱩᱭᱩᱜ ᱠᱟᱱ ᱛᱤᱧᱟᱹ ᱯᱷᱩᱴᱵᱚᱞ ᱦᱩᱰᱤᱧ ᱵᱮᱲᱟ ᱨᱮ ᱫᱩᱨᱜᱟᱯᱩᱨ ᱨᱮᱱᱟᱝ ᱵᱷᱚᱜᱚᱛ ᱥᱤᱝ ᱮᱥᱴᱮᱰᱤᱭᱟᱢ ᱨᱮ ᱵᱟᱭᱪᱩᱝ ᱵᱷᱚᱴᱤᱭᱟ ᱠᱷᱮᱞᱮ ᱦᱮᱡ ᱞᱮᱱᱟ ᱩᱱ ᱚᱠᱛᱚ ᱩᱱᱤᱭᱟᱜ ᱠᱷᱮᱞᱤᱧ ᱧᱮᱞ ᱞᱮᱫ ᱛᱟᱭᱟ ᱟᱨ ᱚᱱᱟ ᱠᱷᱮᱞ ᱧᱮᱞ ᱠᱟᱛᱮ ᱜᱮ ᱤᱧᱟᱹᱜ ᱠᱩᱠᱢᱩ ᱵᱮᱱᱟᱣ ᱛᱟᱦᱮᱸ ᱠᱟᱱᱟ ᱤᱧ ᱫᱚ ᱯᱷᱩᱴᱵᱚᱞᱟᱨ ᱤᱧ ᱵᱮᱱᱟᱜᱼᱟ ᱟᱨ ᱚᱱᱟ ᱠᱩᱠᱢᱩ ᱥᱟᱹᱨᱤ ᱞᱟᱹᱜᱤᱫ ᱛᱮ ᱟᱭᱢᱟ ᱴᱤᱵᱷᱤ ᱠᱚᱨᱮ ᱠᱷᱮᱞ ᱧᱮᱞ ᱤᱧ ᱮᱛᱚᱦᱚᱵ ᱠᱮᱜᱼᱟ ᱩᱱ ᱚᱠᱛᱚ ᱠᱨᱤᱥᱴᱤᱭᱟᱱᱳ ᱨᱳᱱᱟᱞᱰᱳ ᱢᱤᱥᱤ ᱞᱮᱠᱟᱱ ᱟᱭᱢᱟ ᱛᱟᱨᱚᱠᱟᱹᱧ ᱧᱮᱞ ᱠᱮᱫ ᱠᱚᱣᱟ ᱟᱨ ᱤᱧᱟᱹᱜ ᱠᱩᱠᱢᱩ ᱥᱟᱹᱨᱤ ᱨᱮᱱᱟᱜ ᱟᱨᱦᱚᱸ ᱪᱟᱹᱦᱤᱫᱟ ᱵᱮᱥᱤ ᱪᱟᱞᱟᱣᱮᱱ ᱛᱤᱧᱟᱹ ᱟᱨ ᱚᱱᱟ ᱠᱩᱠᱢᱩ ᱥᱟᱹᱨᱤ ᱞᱟᱹᱜᱤᱫᱛᱮ ᱤᱧ ᱦᱚᱸ ᱯᱷᱩᱴᱵᱚᱞ ᱠᱷᱮᱞ ᱤᱧ ᱮᱛᱚᱦᱚᱵ ᱠᱮᱜᱼᱟ ᱯᱷᱩᱴᱵᱚᱞ ᱠᱷᱮᱞᱤᱧ ᱮᱛᱚᱦᱚᱵ ᱥᱟᱶ ᱥᱟᱶᱛᱮ ᱤᱧᱟᱹᱜ ᱯᱷᱩᱴᱵᱚᱞᱟᱨ ᱵᱮᱱᱟᱜ ᱨᱮᱱᱟᱜ ᱠᱩᱠᱢᱩ ᱥᱟᱹᱨᱤ ᱞᱟᱹᱜᱤᱫ ᱛᱮ ᱱᱤᱛ ᱦᱟᱹᱵᱤᱡ ᱛᱮ ᱪᱷᱩᱴᱟᱹᱣ ᱢᱤᱱᱟᱹᱧ ᱟᱠᱟᱫᱤᱧᱟ